ᱱᱚᱣᱟ ᱵᱷᱟᱨᱚᱛ ᱫᱤᱥᱟᱹᱢ ᱨᱮᱭᱟᱜ ᱡᱚᱛᱚ ᱠᱷᱚᱱ ᱞᱟᱹᱠᱛᱤᱭᱟᱱ ᱯᱚᱨᱚᱵ ᱠᱩ ᱡᱮᱢᱚᱱ ᱦᱤᱱᱫᱩ ᱠᱚᱣᱟᱜ ᱦᱩᱭᱩᱜ ᱠᱟᱱᱟ ᱫᱩᱨᱜᱟ ᱯᱩᱡᱟ ᱱᱚᱣᱟ ᱫᱚ ᱟᱹᱥᱤᱱ ᱢᱟᱥ ᱯᱚᱨᱛᱷᱚᱢ ᱥᱮᱡ ᱵᱟ ᱢᱩᱪᱟᱹᱫ ᱥᱮᱡ ᱦᱩᱭᱩᱜ ᱛᱟᱠᱩᱣᱟ ᱱᱚᱣᱟ ᱯᱚᱨᱚᱵ ᱢᱚᱲᱮ ᱫᱤᱱ ᱫᱷᱟᱹᱵᱤᱡ ᱦᱩᱭᱩᱜ ᱛᱟᱠᱩᱣᱟ ᱡᱮᱢᱚᱱ ᱥᱚᱯᱛᱚᱢᱤ ᱚᱥᱴᱚᱢᱤ ᱱᱚᱵᱚᱢᱤ ᱫᱚᱥᱚᱢᱤ ᱱᱚᱣᱟ ᱯᱩᱡᱟᱹ ᱨᱮᱫᱚ ᱵᱟᱵᱬᱮ ᱜᱤᱭ ᱯᱩᱡᱟᱹᱭ ᱛᱟᱠᱩᱣᱟ ᱢᱚᱲᱮᱫᱤᱱ ᱫᱷᱟᱹᱵᱤᱡ ᱟᱨ ᱤᱥᱟᱹᱭ ᱠᱩ ᱰᱤᱥᱮᱢᱵᱚᱨ ᱨᱮᱭᱟᱜ ᱯᱩᱪᱤᱥ ᱛᱟᱹᱨᱤᱠᱷ ᱦᱤᱞᱟᱹᱜ ᱵᱚᱲᱚᱫᱤᱱ ᱠᱩ ᱢᱟᱱᱟᱣᱟ ᱱᱚᱣᱟ ᱯᱚᱨᱚᱵ ᱨᱮ ᱚᱱᱮ ᱠᱮᱠ ᱠᱩ ᱜᱮᱛᱟ ᱵᱤᱱᱛᱤᱭᱟᱠᱩ ᱵᱟᱠᱷᱮᱬ ᱟᱠᱩ ᱟᱠᱩᱣᱟᱜ ᱤᱱᱟᱹ ᱢᱚᱱᱫᱤᱨ ᱨᱮ ᱟᱨ ᱥᱟᱱᱛᱟᱲ ᱠᱚᱫᱚ ᱢᱟᱱᱮ ᱯᱷᱟᱹᱜᱩᱱ ᱵᱚᱸᱜᱟ ᱨᱮᱭᱟᱜ ᱠᱩᱱᱟᱹᱢᱤ ᱪᱟᱸᱫᱚ ᱦᱤᱞᱟᱹᱜ ᱵᱟᱦᱟ ᱯᱚᱨᱚᱵ ᱠᱩ ᱢᱟᱱᱟᱣᱟ ᱱᱚᱣᱟ ᱯᱚᱨᱚᱵ ᱨᱮ ᱟᱭᱢᱟ ᱞᱮᱠᱟᱱᱟᱜ ᱮᱱᱮᱡ ᱥᱮᱨᱮᱧ ᱛᱟᱦᱮᱱᱟ ᱟᱨ ᱱᱚᱣᱟ ᱨᱤᱜᱤ ᱱᱟᱣᱟ ᱥᱟᱠᱟᱢ ᱱᱟᱣᱟ ᱵᱮᱵᱚᱦᱟᱨ ᱠᱩ ᱵᱮᱵᱚᱦᱟᱨᱟ